ᱦᱩᱸ ᱦᱩᱸ ᱦᱮᱞᱳ ᱟᱪᱪᱷᱟ ᱚᱠᱚᱭ ᱚᱠᱚᱭ ᱟᱢᱫᱚ ᱚᱠᱚᱭ ᱚ ᱟᱪᱪᱷᱟ ᱟᱪᱪᱷᱟ ᱟᱪᱪᱷᱟ ᱵᱮᱥ ᱵᱮᱥ ᱦᱮᱸ ᱟᱹᱞᱤᱧ ᱫᱚ ᱥᱳᱥᱟᱞ ᱚᱣᱟᱨᱠᱟᱨ ᱠᱟᱱᱟᱞᱤᱧ ᱟᱹᱞᱤᱧᱟᱜ ᱚᱲᱟᱜ ᱫᱚ ᱠᱟᱹᱞᱤᱛᱚᱞᱟ ᱨᱮ ᱟᱫᱚ ᱟᱹᱞᱤᱧ ᱠᱚᱭᱮᱠᱴᱟ ᱠᱟᱛᱷᱟ ᱠᱩᱞᱤ ᱵᱮᱱᱟᱞᱤᱧ ᱢᱮᱱ ᱮᱫᱟ ᱟᱵᱮᱱ ᱛᱚ ᱪᱟᱥᱵᱟᱥ ᱜᱮᱭᱟᱵᱮᱱ ᱛᱚ ᱟᱫᱚ ᱢᱟᱱᱮ ᱪᱤᱫ ᱞᱮᱠᱟᱱᱟᱜ ᱯᱮ ᱪᱟᱥᱵᱟᱥ ᱮᱫᱟ ᱵᱟᱝ ᱟᱫᱚ ᱚᱱᱠᱟ ᱡᱮᱢᱚᱱ ᱱᱮᱛᱟᱨ ᱢᱟ ᱵᱚᱨᱥᱟ ᱫᱤᱱ ᱠᱟᱱ ᱵᱚᱨᱥᱟ ᱫᱤᱱ ᱫᱚ ᱦᱩᱲᱩ ᱠᱚᱯᱮ ᱞᱟᱜᱟᱣ ᱵᱟᱲᱟᱭ ᱮᱫᱟᱛᱚ ᱚ

ᱚ ᱵᱟᱝ ᱟᱫᱚ ᱚᱱᱟᱜᱮ ᱱᱚᱜᱼᱚᱭ ᱱᱤᱭᱟᱹ ᱵᱚᱨᱥᱟ ᱨᱮ ᱪᱮᱫᱞᱮᱠᱟᱱ ᱦᱩᱲᱩ ᱯᱮ ᱨᱚᱦᱚᱭ ᱮᱫᱟᱯᱮ ᱚ ᱪᱚᱛᱛᱨᱤᱥ ᱦᱚᱸᱯᱮ ᱨᱚᱦᱚᱭᱮᱫ ᱜᱮᱭᱟ ᱮᱱᱛᱮᱫ ᱵᱚᱨᱥᱟ ᱨᱮᱢᱟ ᱟᱹᱰᱤ ᱡᱟᱹᱥᱛᱤ ᱠᱟᱭᱛᱮ ᱟᱵᱚ ᱥᱚᱨᱱᱚ ᱜᱮᱵᱚᱱ ᱞᱟᱜᱟᱣ ᱮᱫᱟ ᱛᱚ ᱱᱚᱛᱮ ᱫᱮ ᱟᱹᱰᱤ ᱡᱟᱹᱥᱛᱤ ᱠᱟᱭᱛᱮ ᱟᱵᱚᱣᱟᱜ ᱚᱱᱟ ᱥᱚᱨᱱᱚ ᱦᱩᱲᱩ ᱜᱮ ᱟᱹᱰᱤ ᱡᱟᱹᱥᱛᱤ ᱟᱫᱚ ᱚᱱᱟ ᱥᱟᱶᱛᱮ ᱥᱟᱶᱛᱮ ᱤᱭᱟᱹ ᱦᱚᱸ ᱪᱚᱛᱛᱨᱤᱥ ᱦᱚᱸ ᱠᱚ ᱞᱟᱜᱟᱣᱮᱫ ᱜᱮᱭᱟ ᱟᱪᱪᱷᱟ ᱟᱪᱪᱷᱟ ᱟᱪᱪᱷᱟ ᱟᱫᱚ ᱦᱚᱸᱜᱼᱚᱭ ᱡᱮ ᱦᱩᱲᱩ ᱞᱮ ᱪᱟᱥᱮᱫᱟ ᱟᱫᱚ ᱦᱩᱲᱩ ᱨᱮᱱᱟᱜ ᱯᱷᱚᱞᱚᱱ ᱠᱚ ᱪᱮᱫᱞ ᱮᱠᱟ ᱦᱩᱭᱩᱜ ᱠᱟᱱ ᱛᱟᱯᱮᱭᱟ ᱟᱯᱮ ᱚ

ᱟᱫᱚ ᱱᱚᱣᱟ ᱠᱮᱫᱮ ᱪᱮᱫᱟᱜ ᱵᱟᱯᱮ ᱮᱢᱫᱟᱯᱮ ᱟᱫᱚ ᱚᱥᱩᱵᱤᱫᱷᱟ ᱚ ᱟᱪᱪᱷᱟ ᱟᱪᱪᱷᱟ ᱟᱨ ᱤᱭᱟᱹ ᱫᱟᱜ ᱠᱚᱫᱚ ᱴᱷᱤᱠ ᱜᱮᱭᱟ ᱦᱮᱸ ᱢᱟᱱᱮ ᱫᱟᱜ ᱥᱮᱡ ᱦᱚᱸ ᱛᱷᱚᱲᱟ ᱮᱴᱠᱮᱴᱚᱬᱮ ᱦᱩᱭᱩᱜ ᱠᱟᱱᱟ ᱦᱮᱸ ᱚᱱᱟᱠᱚ ᱦᱩᱭᱩᱜ ᱠᱟᱱᱟ ᱦᱮᱸ ᱦᱮᱸ ᱟᱫᱚ ᱚᱱᱟᱜᱤᱧ ᱢᱮᱱ ᱮᱫᱟ ᱱᱚᱛᱮ ᱯᱮ ᱢᱚᱱᱫᱟ ᱛᱷᱚᱲᱟ ᱴᱟᱠᱟ ᱯᱚᱭᱥᱟ ᱛᱮᱦᱚᱸ ᱚᱵᱷᱟᱵᱚᱜ ᱠᱟᱱᱟᱯᱮ ᱢᱮᱱᱮᱫᱟ ᱟᱫᱚ ᱥᱚᱨᱠᱟᱨ ᱠᱷᱚᱱ ᱛᱚ ᱟᱢᱫᱟ ᱥᱩᱡᱳᱜᱽ ᱥᱩᱵᱤᱫᱷᱟ ᱧᱟᱢᱚᱜᱼᱟ ᱚᱱᱟᱯᱮ ᱵᱟᱲᱟᱭᱟ ᱥᱮ ᱵᱟᱝ ᱚ ᱟᱫᱚ ᱠᱟᱛᱷᱟ ᱠᱟᱱᱟ ᱵᱟᱯᱮ ᱦᱮᱸ ᱟᱫᱚ ᱚᱱᱟᱫᱮ ᱵᱟᱯᱮ ᱤᱭᱟᱹᱭ ᱫᱟ ᱟᱹᱛᱩ ᱴᱚᱞᱟ ᱠᱚᱨᱮᱱ ᱥᱚᱨᱠᱟᱨᱤ ᱦᱚᱲ ᱦᱚᱸ ᱦᱮᱱᱟᱜ ᱠᱚᱣᱟ ᱟᱹᱛᱩ ᱴᱚᱞᱟ ᱠᱚᱨᱮ ᱯᱚᱧᱪᱟᱭᱮᱛ ᱨᱮᱱ ᱢᱮᱢᱵᱟᱨ ᱴᱮᱢᱵᱟᱨ ᱵᱟᱱᱩᱜ ᱠᱚᱣᱟ ᱵᱟᱝᱼᱟ ᱟᱫᱚ ᱟᱯᱮ ᱫᱚ ᱪᱟᱞᱟᱜ ᱯᱮ ᱮᱠᱫᱚᱢ ᱥᱚᱨᱟᱥᱚᱨᱤ ᱩᱱᱠᱩ ᱴᱷᱮᱱ ᱫᱚ ᱵᱟᱝ ᱮᱠᱫᱚᱢ ᱯᱩᱨᱟᱹ ᱯᱚᱧᱪᱟᱭᱮᱛ ᱚᱯᱷᱤᱥ ᱜᱮ ᱪᱟᱞᱟᱜᱼᱟ ᱟᱨ ᱱᱮᱛᱟᱨ ᱫᱚ ᱟᱯᱮᱭᱟᱜ ᱚᱱᱟ ᱤᱭᱟᱹ ᱠᱷᱚᱱᱟᱜ ᱜᱮ ᱢᱤᱢᱤᱫ ᱤᱭᱟᱹ ᱯᱮ ᱧᱟᱢᱟ ᱮᱢᱱᱤ ᱚᱱᱟ ᱤᱛᱟᱹ ᱜᱮᱯᱮ ᱧᱟᱢᱟ ᱵᱤᱱᱟᱹ ᱯᱚᱭᱥᱟ ᱛᱮ ᱵᱤᱱᱟᱹ ᱯᱚᱭᱥᱟ ᱛᱮ ᱡᱚᱨᱟ ᱠᱚᱦᱚᱸᱯᱮ ᱧᱟᱢᱟ ᱟᱨ ᱚᱱᱟ ᱥᱟᱶᱛᱮ ᱦᱩᱭᱩᱜ ᱠᱟᱱᱟ ᱟᱵᱟᱨ ᱵᱞᱚᱠ ᱨᱮᱦᱚᱸ ᱠᱚ ᱮᱢᱚᱜ ᱠᱟᱱᱟ ᱵᱞᱚᱠ ᱛᱮ ᱪᱟᱞᱟᱣ ᱞᱮᱱ ᱠᱷᱟᱡ ᱵᱷᱟᱞᱮᱼᱵᱷᱟᱞᱮ ᱤᱛᱟᱹ ᱚᱸᱰᱮ ᱧᱟᱢᱚᱜ ᱠᱟᱱᱟ ᱚᱸᱰᱮ ᱠᱷᱚᱱ ᱦᱚᱸᱯᱮ ᱟᱹᱜᱩ ᱫᱟᱲᱮᱭᱟᱜᱼᱟ ᱵᱤᱱᱟᱹ ᱯᱚᱭᱥᱟ ᱛᱮ ᱤᱛᱟᱹ ᱠᱤᱪᱷᱩᱼᱠᱤᱪᱷᱩ ᱡᱟᱭᱜᱟ ᱦᱮᱱᱟᱜᱼᱟ ᱠᱤᱪᱷᱩ ᱛᱷᱚᱲᱟ ᱚᱞᱯᱚ ᱯᱚᱭᱥᱟ ᱮᱢ ᱠᱟᱛᱮ ᱦᱚ ᱦᱩᱭᱩᱜ ᱠᱟᱱᱟᱹ ᱟᱫᱚ ᱱᱚᱣᱟ ᱫᱚ ᱟᱯᱮ ᱛᱮ ᱪᱟᱞᱟᱜ ᱯᱮ ᱱᱚᱣᱟ ᱫᱚ ᱩᱱᱠᱩ ᱡᱚᱠᱷᱚᱱ ᱵᱟᱠᱚ ᱤᱭᱟᱹᱭ ᱫᱟ ᱟᱯᱮ ᱯᱩᱨᱟᱹᱼᱯᱩᱨᱤ ᱵᱞᱚᱠ ᱪᱟᱞᱟᱜ ᱯᱮ ᱧᱮᱞᱟᱢ ᱟᱭᱢᱟ ᱨᱚᱠᱚᱢ ᱥᱟᱵᱥᱤᱰᱤ ᱯᱮ ᱧᱟᱢᱟ ᱚᱱᱮᱠ ᱥᱟᱵᱥᱤᱰᱤ ᱢᱚᱱᱟᱜᱼᱟ ᱟᱭᱢᱟ ᱥᱚᱨᱠᱟᱨ ᱠᱷᱚᱱ ᱜᱮ ᱱᱚᱝᱠᱟ ᱢᱚᱱᱟᱜᱼᱟ ᱡᱟᱦᱟᱸᱭᱟᱜ ᱮᱠᱫᱚᱢ ᱱᱚᱝᱠᱟ ᱢᱟᱱᱮ ᱱᱚᱣᱟ ᱠᱚ ᱵᱟᱠᱚ ᱠᱤᱨᱤᱧ ᱫᱟᱲᱮᱭᱟᱜᱼᱟ ᱱᱩᱠᱩ ᱠᱚ ᱮᱢ ᱞᱟᱹᱜᱤᱫ ᱜᱮ ᱱᱚᱣᱟ ᱵᱮᱵᱚᱥᱛᱷᱟ ᱫᱚ ᱢᱮᱱᱟᱜᱼᱟ ᱦᱮᱸ ᱦᱮᱸ

ᱦᱩᱸ ᱦᱩᱸ

ᱦᱮᱸ ᱦᱮᱸ ᱦᱮᱸ ᱚᱱᱮ ᱚᱱᱟ ᱜᱮ ᱟᱨᱠᱤ ᱢᱟᱨᱟᱝ ᱤᱭᱟᱹᱣᱠᱟᱱᱟ ᱟᱨᱠᱤ ᱟᱫᱚ ᱚᱱᱟᱜᱤᱧ ᱢᱮᱱ ᱮᱫᱟ ᱚ ᱟᱪᱪᱷᱟ ᱟᱪᱪᱷᱟ ᱟᱪᱪᱷᱟ ᱚᱱᱟ ᱵᱟᱱᱟᱨ ᱜᱮ ᱱᱚᱣᱟ ᱱᱚᱜᱼᱚᱭ ᱡᱤᱧ ᱧᱮᱞ ᱠᱮᱫᱟ ᱱᱤᱛ ᱱᱤᱣᱟ ᱵᱚᱥᱛᱟ ᱨᱮ ᱥᱚᱡᱷᱮ ᱥᱚᱡᱷᱮᱭᱟᱜ ᱢᱮᱱᱟᱜᱼᱟ ᱚᱱᱠᱟ ᱜᱮ ᱦᱩᱭᱩᱜᱼᱟ ᱟᱨᱠᱤ ᱚᱱᱮ ᱨᱚᱵᱤ ᱯᱷᱚᱥᱚᱞ ᱥᱚᱢᱚᱭ ᱨᱮᱦᱚᱸ ᱨᱮᱭᱟᱲ ᱫᱤᱱ ᱨᱮ ᱡᱟᱦᱟᱸ ᱟᱵᱚ ᱡᱟᱦᱟᱸ ᱠᱚ ᱠᱚᱞᱟᱭ ᱠᱚ ᱜᱩᱦᱩᱢ ᱠᱚ ᱟᱨ ᱢᱤᱫ ᱢᱤᱫ ᱨᱚᱠᱚᱢ ᱟᱹᱞᱩ ᱠᱚᱵᱚ ᱨᱚᱦᱚᱭ ᱵᱟᱲᱟᱭᱟ ᱟᱨᱦᱚᱸ ᱵᱤᱵᱷᱤᱱᱱᱚ ᱥᱚᱵᱡᱤ ᱢᱮᱱᱟᱜᱼᱟ ᱚᱱᱟ ᱠᱚᱠᱚ ᱨᱚᱦᱚᱭᱫᱟ ᱚᱱᱟ ᱠᱚᱨᱮ ᱦᱚᱸ ᱱᱚᱝᱠᱟ ᱥᱟᱵᱥᱤᱰᱤ ᱢᱮᱱᱟᱜᱼᱟ ᱚᱱᱟ ᱠᱚᱨᱮ ᱦᱚᱸ ᱱᱚᱣᱟ ᱤᱛᱟᱹ ᱠᱚ ᱮᱢᱚᱜᱼᱟ ᱦᱮᱸ ᱱᱚᱣᱟ ᱡᱚᱨᱟ ᱠᱚ ᱮᱢᱚᱜᱼᱟ ᱦᱮᱸ ᱚᱱᱟ ᱦᱚᱸ ᱢᱮᱱᱟᱜᱼᱟ ᱟᱫᱚ ᱚᱱᱠᱟᱞᱮᱠᱟᱛᱮ ᱠᱷᱚᱸᱡ ᱠᱷᱚᱵᱚᱨ ᱯᱮ ᱦᱟᱛᱟᱣ ᱛᱟᱵᱚᱱᱟ ᱦᱟᱛᱟᱣ ᱞᱮᱠᱷᱟᱡ ᱜᱮᱯᱮ ᱱᱚᱣᱟ ᱠᱚ ᱥᱩᱡᱳᱜᱽ ᱥᱩᱵᱤᱫᱷᱟ ᱫᱚ ᱧᱟᱢᱚᱜᱼᱟ

ᱦᱮᱸ ᱦᱮᱸ ᱦᱮᱸ ᱚᱱᱟ ᱫᱚ ᱠᱳᱱᱳ ᱚᱥᱩᱵᱤᱫᱷᱟ ᱵᱟᱱᱩᱜᱼᱟ ᱚᱱᱟᱫᱚ ᱚᱱᱠᱟ ᱞᱮᱠᱷᱟᱡ ᱤᱧ ᱥᱟᱶᱛᱮ ᱡᱳᱜᱟᱡᱳᱜᱽ ᱯᱮ ᱤᱧ ᱥᱟᱶ ᱡᱳᱜᱟᱡᱳᱜᱽ ᱯᱮ ᱮᱠᱫᱚᱢ ᱰᱟᱭᱨᱮᱠᱴ ᱤᱧ ᱤᱫᱤ ᱯᱮᱭᱟ ᱚᱱᱟ ᱤᱭᱟᱹ ᱨᱮ ᱦᱮᱸ ᱦᱮᱸ ᱦᱮᱸ ᱠᱳᱱᱳ ᱚᱥᱩᱵᱤᱫᱷᱟ ᱵᱟᱹᱱᱩᱜᱼᱟ ᱦᱮᱸ ᱦᱮᱸ ᱵᱮᱥ ᱵᱮᱥ ᱵᱮᱥ ᱴᱷᱤᱠ ᱜᱮᱭᱟ